ᱤᱧ ᱥᱟᱱᱛᱟᱲᱤ ᱯᱟᱹᱨᱥᱤᱧ ᱪᱮᱫ ᱠᱟᱫᱟ ᱤᱧ ᱜᱚᱜᱚᱼᱵᱟᱵᱟ ᱴᱷᱮᱱ ᱱᱚᱣᱟ ᱫᱚ ᱦᱟᱨᱟ ᱛᱚᱨᱟ ᱜᱮᱧ ᱪᱮᱫ ᱠᱟᱫᱟ ᱤᱥᱠᱩᱞ ᱠᱚᱞᱮᱡᱽ ᱨᱮᱫᱚ ᱟᱞᱟᱫᱟ ᱯᱟᱹᱨᱥᱤᱧ ᱪᱮᱫ ᱠᱟᱫᱟ ᱱᱚᱣᱟ ᱨᱮᱱᱟᱜ ᱫᱚ ᱟᱹᱰᱤᱜᱟᱱ ᱥᱟᱹᱜᱟᱹᱭ ᱢᱮᱱᱟᱜᱼᱟ ᱨᱚᱲ ᱠᱚᱦᱚᱸ ᱟᱹᱰᱤ ᱢᱚᱡᱽ ᱜᱮᱭᱟ ᱥᱤᱵᱤᱞ ᱥᱚᱲᱚᱢ ᱨᱚᱲ